ᱱᱮᱛᱟᱨ ᱫᱚ ᱫᱤᱱ ᱠᱮ ᱫᱤᱱ ᱯᱚᱨᱤᱵᱮᱥ ᱫᱩᱥᱚᱱᱚᱜ ᱠᱟᱱᱟ ᱡᱟᱦᱟᱸᱞᱮᱠᱟᱛᱮ ᱠᱚᱞᱠᱟᱨᱠᱷᱟᱱᱟ ᱜᱟᱹᱰᱤ ᱯᱷᱞᱟᱴ ᱠᱚ ᱵᱮᱱᱟᱣ ᱮᱫᱟ ᱚᱱᱟᱛᱮ ᱯᱚᱨᱤᱵᱮᱥ ᱫᱚ ᱫᱩᱥᱚᱱᱚᱜ ᱠᱟᱱᱟ ᱡᱟᱛᱮ ᱯᱚᱨᱤᱵᱮᱥ ᱵᱟᱝ ᱫᱩᱥᱚᱱᱚᱜ ᱚᱱᱟ ᱞᱟᱹᱜᱤᱫ ᱟᱵᱚ ᱰᱷᱮᱨ ᱜᱮ ᱫᱟᱨᱮ ᱱᱟᱹᱲᱤ ᱨᱚᱦᱚᱭ ᱦᱩᱭᱩᱜ ᱛᱟᱵᱚᱱᱟ ᱡᱟᱦᱟᱸᱞᱮᱠᱟᱛᱮ ᱯᱚᱨᱤᱵᱮᱥ ᱫᱩᱥᱚᱱ ᱵᱚᱱ ᱢᱩᱠᱛᱚ ᱫᱟᱲᱮᱭᱟᱜᱼᱟ